ᱨᱟᱡᱼᱟᱨᱤ ᱞᱮᱠᱟᱱᱟᱜ ᱡᱟᱸᱦᱟ ᱱᱤᱭᱩᱡ ᱱᱟᱦᱟᱜ ᱡᱟᱦᱟᱸ ᱱᱤᱛᱳᱜᱟᱜ ᱡᱟᱦᱟᱸ ᱱᱤᱭᱩᱡ ᱠᱚ ᱢᱩᱫᱨᱮ ᱱᱟᱯᱟᱭ ᱨᱮᱱᱟᱜ ᱫᱚ ᱡᱟᱦᱟᱸᱠᱚ ᱠᱟᱱᱟ ᱡᱮ ᱱᱚᱸᱰᱮ ᱟᱭᱢᱟ ᱞᱮᱠᱟᱱᱟᱜ ᱠᱟᱹᱢᱤ ᱠᱚᱦᱚᱸ ᱠᱚ ᱠᱚᱨᱟᱣ ᱮᱫᱟ ᱡᱟᱦᱟᱸ ᱫᱚ ᱱᱚᱸᱰᱮ ᱡᱟᱸᱦᱟᱭ ᱟᱵᱚ ᱦᱟᱯᱲᱟᱢ ᱠᱮ ᱢᱮᱱᱟᱜ ᱠᱚᱣᱟ ᱡᱟᱦᱟᱸᱭ ᱩᱢᱮᱨᱟᱱ ᱦᱚᱲᱠᱚ ᱯᱩᱨᱩᱫᱷᱩᱞ ᱦᱚᱲ ᱠᱚ ᱩᱱᱠᱩ ᱠᱚ ᱦᱳᱭᱛᱚ ᱡᱟᱦᱟᱸ ᱟᱡᱟᱨᱟᱠᱟᱱᱟᱭ ᱵᱟᱭ ᱪᱟᱞᱟᱣ ᱫᱟᱲᱮᱭᱟᱜ ᱠᱟᱱᱟ ᱡᱟᱦᱟᱸᱨᱮ ᱚᱸᱰᱮ ᱦᱮᱡ ᱠᱟᱛᱮ ᱟᱠᱚ ᱦᱮᱡ ᱠᱟᱛᱮ ᱱᱚᱸᱰᱮ ᱨᱟᱱ ᱠᱚᱦᱚᱸ ᱠᱚ ᱮᱢᱟᱠᱚ ᱠᱟᱱᱟ ᱚᱱᱟ ᱥᱟᱶᱛᱮ ᱡᱟᱦᱟᱸ ᱟᱵᱚ ᱵᱚ ᱧᱮᱞᱟᱠᱟᱫᱟ ᱡᱮ ᱨᱟᱡᱼᱟᱹᱨᱤ ᱞᱮᱠᱟᱱᱟᱜ ᱛᱮ ᱡᱟᱦᱟᱸ ᱠᱟᱹᱢᱤ ᱠᱚ ᱛᱮᱦᱮᱧ ᱡᱟᱦᱟᱸ ᱠᱚ ᱠᱚᱨᱟᱣᱟ ᱡᱟᱦᱟᱸ ᱫᱚ ᱫᱟᱜ ᱵᱟᱠᱷᱨᱟᱛᱮ ᱟᱵᱚ ᱡᱩᱫᱤ ᱵᱚ ᱧᱮᱞᱟ ᱡᱮ ᱫᱟᱜ ᱵᱟᱠᱷᱨᱟᱛᱮ ᱱᱚᱜᱼᱚᱭ ᱟᱭᱢᱟ ᱜᱮ ᱟᱱᱟᱴ ᱛᱟᱦᱮᱸᱱᱟ ᱢᱮᱱᱠᱷᱟᱱ ᱱᱩᱠᱩᱣᱟᱜ ᱡᱟᱦᱟᱸ ᱱᱟᱦᱟᱜ ᱱᱤᱛᱳᱜ ᱡᱟᱦᱟᱸ ᱪᱟᱞᱟᱜ ᱠᱟᱱᱟ ᱱᱤᱭᱩᱡ ᱠᱟᱨᱮ ᱡᱟᱦᱟᱸᱠᱚ ᱠᱷᱚᱵᱚᱨ ᱠᱚ ᱮᱢᱮᱫᱟ ᱚᱱᱟ ᱵᱮᱣᱨᱟ ᱠᱚᱨᱮ ᱧᱮᱞ ᱦᱩᱭᱟᱠᱟᱱᱟ ᱡᱮ ᱫᱟᱜ ᱨᱮᱱᱟᱜ ᱡᱟᱦᱟᱸ ᱟᱱᱟᱴ ᱚᱱᱟ ᱥᱟᱦᱟ ᱞᱟᱹᱜᱤᱫ ᱱᱤᱛᱳᱜ ᱡᱟᱦᱟᱸ ᱚᱲᱟᱜ ᱚᱲᱜ ᱡᱟᱦᱟᱸ ᱫᱟᱜ ᱨᱮᱱᱟᱜ ᱵᱮᱵᱚᱥᱛᱟ ᱚᱱᱟ ᱵᱮᱵᱚᱥᱛᱟ ᱠᱚ ᱠᱚᱨᱟᱣ ᱮᱫᱟ ᱚᱱᱟᱪᱤᱠᱟᱹ ᱱᱟᱦᱟᱜ ᱱᱤᱭᱩᱡ ᱡᱟᱦᱟᱸ ᱠᱟᱱᱟ ᱚᱱᱟ ᱯᱟᱦᱴᱟ ᱠᱷᱚᱱ ᱤᱧ ᱫᱚ ᱠᱩᱥᱤ ᱜᱮ ᱟᱨ ᱚᱱᱟ ᱥᱟᱶᱛᱮ ᱡᱟᱦᱟᱸ ᱱᱤᱛᱳᱜ ᱟᱨᱚ ᱟᱱᱟᱴ ᱡᱟᱦᱟᱸ ᱮᱴᱠᱮᱴᱚᱬᱮ ᱠᱚ ᱛᱟᱦᱮᱸᱠᱟᱱᱟ ᱚᱱᱟᱨᱮ ᱟᱭᱢᱟᱜᱮ ᱥᱚᱦᱞᱮᱭᱟᱠᱟᱱᱟ ᱟᱨ ᱱᱚᱣᱟ ᱪᱤᱠᱟᱹ ᱚᱱᱟ ᱠᱷᱟᱹᱛᱚᱨ ᱱᱚᱣᱟ ᱱᱤᱭᱩᱡ ᱛᱟᱞᱟᱛᱮᱜᱮ ᱵᱟᱰᱟᱭ ᱧᱟᱢ ᱠᱟᱛᱮ ᱤᱧ ᱢᱚᱱᱮᱭᱟ ᱡᱮ ᱵᱟᱝ ᱱᱚᱣᱟ ᱫᱚ ᱡᱟᱦᱟᱸ ᱠᱟᱹᱢᱤ ᱠᱚ ᱦᱩᱭᱩᱜ ᱠᱟᱱᱟ ᱱᱟᱯᱟᱭ ᱜᱮ ᱦᱩᱭᱩᱜ ᱠᱟᱱᱟ